ᱟᱞᱮ ᱥᱩᱨ ᱥᱩᱯᱩᱨ ᱡᱷᱟᱲᱜᱨᱟᱢ ᱨᱮ ᱢᱤᱫᱴᱟᱝ ᱯᱚᱛᱚᱵ ᱢᱩᱨᱟᱹᱭ ᱢᱮᱱᱟᱜᱼᱟ ᱚᱱᱟ ᱯᱚᱛᱚᱵ ᱢᱩᱨᱟᱹᱭ ᱨᱮ ᱟᱭᱢᱟ ᱟᱭᱢᱟ ᱞᱮᱠᱟᱱᱟᱜ ᱯᱚᱛᱚᱵ ᱢᱮᱱᱟᱜᱼᱟ

ᱟᱭᱢᱟ ᱟᱭᱢᱟ ᱵᱷᱟᱥᱟ ᱨᱮᱱᱟᱜ ᱯᱚᱛᱚᱵ ᱠᱚᱦᱚᱸ ᱢᱮᱱᱟᱜᱼᱟ ᱥᱟᱱᱛᱟᱲᱤ ᱵᱷᱟᱥᱟ ᱨᱮᱱᱟᱜ ᱯᱚᱛᱚᱵ ᱵᱟᱝᱞᱟ ᱵᱷᱟᱥᱟ ᱨᱮᱱᱟᱜ ᱯᱚᱛᱚᱵ ᱤᱝᱨᱟᱡᱤ ᱵᱷᱟᱥᱟ ᱨᱮᱱᱟᱜ ᱯᱚᱛᱚᱵ ᱦᱤᱱᱫᱤ ᱵᱷᱟᱥᱟ ᱨᱮᱱᱟᱜ ᱯᱚᱛᱚᱵ ᱟᱨᱦᱚᱸ ᱟᱭᱢᱟ ᱟᱭᱢᱟ ᱵᱷᱟᱥᱟ ᱨᱮᱱᱟᱜ ᱯᱚᱛᱚᱵ ᱢᱮᱱᱟᱜᱼᱟ ᱟᱨ ᱨᱮᱸᱜᱮᱡ ᱱᱟᱪᱟᱨ ᱦᱚᱲ ᱠᱚ ᱞᱟᱹᱜᱤᱫ ᱥᱮ ᱨᱮᱸᱜᱮᱡ ᱱᱟᱪᱟᱨ ᱜᱤᱫᱽᱨᱟᱹ ᱠᱚ ᱞᱟᱹᱜᱤᱫ ᱯᱚᱛᱚᱵ ᱵᱟᱝ ᱠᱚ ᱦᱟᱛᱟᱣ ᱫᱟᱲᱮᱭᱟᱜ ᱠᱷᱟᱱ ᱚᱱᱟ ᱯᱚᱛᱚᱵ ᱢᱩᱨᱟᱹᱭ ᱨᱮ ᱥᱮᱱ ᱠᱟᱛᱮᱜ ᱚᱞᱚᱜ ᱯᱟᱲᱦᱟᱣ ᱫᱟᱲᱮᱭᱟᱜᱼᱟ ᱠᱚ